ᱡᱚᱛᱚ ᱦᱚᱲᱤᱧ ᱵᱟᱰᱟᱭ ᱦᱚᱪᱚᱭᱮᱫ ᱵᱚᱱᱟ ᱠᱤ ᱢᱚᱬᱮ ᱡᱩᱱ ᱦᱤᱞᱳᱜ ᱡᱚᱛᱚ ᱦᱚᱲ ᱵᱚᱱ ᱥᱮᱴᱮᱨᱚᱜᱼᱟ ᱟᱵᱚ ᱨᱟᱡᱽᱱᱚᱜᱚᱨ ᱯᱷᱩᱴᱵᱚᱞ ᱴᱟᱺᱰᱤ ᱨᱮ ᱟᱨ ᱱᱚᱰᱮ ᱢᱤᱫᱴᱟᱱ ᱞᱟᱠᱪᱟᱨ ᱫᱚᱦᱚ ᱟᱠᱟᱱᱟ ᱚᱱᱟ ᱞᱟᱠᱪᱟᱨ ᱫᱚ ᱦᱩᱭᱩᱜ ᱠᱟᱱᱟ ᱟᱵᱚ ᱥᱟᱱᱛᱟᱲ ᱯᱟᱹᱨᱥᱤ ᱨᱮᱱᱟᱜ ᱵᱟᱵᱚᱫ ᱛᱮᱜᱮ ᱵᱚᱱ ᱜᱟᱯᱟᱞ ᱢᱟᱨᱟᱣᱟ ᱡᱟᱦᱟᱸ ᱞᱮᱠᱟ ᱥᱟᱱᱛᱟᱲ ᱯᱟᱹᱨᱥᱤ ᱛᱟᱵᱚᱱ ᱟᱵᱚ ᱵᱚᱱ ᱦᱟᱨᱟᱼᱵᱩᱨᱩᱭᱟ ᱟᱨ ᱵᱟᱝ ᱵᱚᱱ ᱪᱮᱫᱚᱜ ᱢᱟ ᱡᱚᱛᱚ ᱠᱚᱜᱮ ᱟᱵᱚᱣᱟᱜ ᱟᱹᱨᱤᱪᱟᱹᱞᱤ ᱥᱟᱱᱛᱟᱲ ᱯᱟᱹᱨᱥᱤ ᱫᱚ ᱵᱟᱵᱚᱱ ᱦᱤᱲᱤᱧ ᱢᱟ ᱚᱱᱟ ᱞᱟᱹᱜᱤᱫ ᱛᱮᱜᱮ ᱛᱮᱦᱮᱧ ᱢᱤᱫᱴᱟᱱ ᱫᱤᱱᱤᱧ ᱜᱳᱴᱟᱣᱠᱟᱫᱟ ᱠᱤ ᱢᱚᱬᱮ ᱡᱩᱱ ᱦᱤᱞᱳᱜ ᱡᱚᱛᱚ ᱦᱚᱲ ᱵᱚᱱ ᱥᱮᱴᱮᱨᱚᱜ ᱢᱟ ᱱᱚᱣᱟ ᱞᱟᱠᱪᱟᱨ ᱡᱚᱛᱚ ᱠᱚᱛᱮ ᱵᱚᱱ ᱟᱸᱡᱚᱢ ᱢᱟ ᱟᱨᱵᱚᱱ ᱡᱚᱛᱚ ᱦᱚᱲᱵᱚᱱ ᱥᱮᱪᱮᱫ ᱠᱚᱣᱟ